ᱦᱮᱸ ᱡᱚᱦᱟᱨ ᱜᱮ ᱜᱚᱢᱠᱮ ᱟᱞᱮ ᱚᱱᱟ ᱤᱭᱟᱹ ᱮᱢᱟᱡᱚᱱ ᱚᱱᱞᱟᱭᱤᱱ ᱡᱟᱦᱟᱸ ᱤᱭᱟᱹ ᱳᱭᱮᱵᱽᱥᱟᱭᱤᱴ ᱢᱮᱱᱟᱜᱼᱟ ᱚᱱᱟᱨᱮᱱ ᱢᱮᱱᱮᱡᱟᱨ ᱜᱚᱢᱠᱮ ᱵᱮᱱ ᱞᱟᱹᱭ ᱮᱫᱼᱟ ᱟᱪᱪᱷᱟ ᱟᱪᱪᱷᱟ ᱴᱷᱤᱠ ᱜᱮᱭᱟ ᱟᱫᱚ ᱜᱚᱢᱠᱮ ᱟᱞᱤᱧ ᱱᱚᱣᱟ ᱯᱚᱥᱪᱤᱢ ᱵᱟᱝᱞᱟ ᱨᱮᱱᱟᱜ ᱯᱚᱥᱪᱤᱢ ᱵᱟᱝᱞᱟ ᱯᱚᱱᱚᱛ ᱨᱮᱱᱟᱜ ᱯᱩᱨᱩᱞᱤᱭᱟᱹ ᱦᱚᱱᱚᱛ ᱠᱷᱚᱱ ᱦᱚᱱᱚᱛ ᱨᱮᱱᱟᱜ ᱨᱟᱱᱤᱯᱩᱨ ᱟᱹᱛᱩ ᱠᱷᱚᱱ ᱯᱟᱲᱟ ᱛᱷᱟᱱᱟ ᱨᱮᱱ ᱫᱤᱞᱤᱯ ᱠᱩᱢᱟᱨ ᱢᱟᱹᱱᱰᱤ ᱞᱤᱧ ᱞᱟᱹᱭᱮᱫᱼᱟ ᱟᱫᱚ ᱟᱵᱮᱱᱟᱜ ᱱᱚᱣᱟ ᱳᱭᱮᱵᱽᱥᱟᱭᱤᱴ ᱨᱮ ᱠᱤᱪᱷᱩᱠ ᱜᱩᱞᱟ ᱥᱚᱝᱥᱟᱨ ᱨᱮ ᱞᱟᱹᱠᱛᱤᱭᱟᱱ ᱡᱤᱱᱤᱥ ᱞᱤᱧ ᱚᱰᱟᱨ ᱞᱮᱫᱼᱟ ᱟᱫᱚ ᱵᱟᱨᱯᱮ ᱫᱤᱱ ᱢᱟᱲᱟᱝ ᱟᱫᱚ ᱛᱮᱦᱤᱧ ᱦᱟᱹᱵᱤᱡ ᱛᱮ ᱚᱱᱟ ᱠᱚ ᱵᱟᱝᱞᱤᱧ ᱧᱟᱢ ᱟᱠᱟᱫᱟ ᱟᱫᱚ ᱚᱱᱟᱜᱮ ᱟᱵᱮᱱ ᱴᱷᱮᱱ ᱠᱷᱚᱱ ᱵᱟᱲᱟᱭ ᱥᱟᱱᱟᱭᱮᱫ ᱞᱤᱧᱟ ᱡᱟᱦᱟᱸ ᱚᱱᱞᱟᱭᱤᱱᱛᱮ ᱡᱟᱦᱟᱸ ᱱᱚᱣᱟ ᱠᱟᱹᱣᱰᱤᱞᱤᱧ ᱯᱮ ᱠᱟᱟᱫᱟ ᱟᱨᱠᱤ ᱛᱳ ᱚᱱᱟᱠᱚ ᱴᱷᱤᱠ ᱴᱷᱟᱠ ᱥᱟᱺᱦᱤᱡ ᱵᱮᱱ ᱧᱟᱢ ᱟᱠᱟᱫᱟ ᱥᱮ ᱵᱟᱝ ᱟᱨ ᱡᱩᱫᱤ ᱧᱟᱢ ᱠᱟᱫᱟ ᱵᱮᱱ ᱛᱟᱦᱚᱞᱮ ᱠᱷᱟᱱ ᱞᱚᱜᱚᱱ ᱧᱚᱜ ᱚᱠᱛᱚ ᱱᱟᱹᱯᱤᱛ ᱚᱱᱟᱠᱚ ᱰᱮᱞᱤᱵᱷᱟᱨᱤ ᱞᱤᱧ ᱧᱟᱢ ᱞᱮᱠᱷᱟᱱ ᱟᱹᱰᱤ ᱱᱟᱯᱟᱭᱚᱜᱼᱟ ᱟᱨ ᱡᱩᱫᱤ ᱵᱟᱝᱯᱮ ᱧᱟᱢ ᱟᱠᱟᱫᱼᱟ ᱮᱸᱰᱮᱠᱷᱟᱱ ᱫᱚ ᱛᱷᱚᱲᱟ ᱜᱟᱱ ᱧᱮᱞ ᱵᱟᱲᱟ ᱠᱟᱛᱮᱫ ᱵᱟᱲᱟᱭ ᱦᱚᱪᱚ ᱞᱤᱧ ᱵᱮᱱ ᱛᱟᱦᱚᱞᱮ ᱠᱷᱟᱱ ᱫᱚᱦᱲᱟ ᱟᱨᱚ ᱚᱱᱠᱟ ᱵᱟᱝ ᱤᱭᱟᱹᱣ ᱠᱟᱱᱟ ᱥᱮᱴᱮᱨ ᱟᱠᱟᱱ ᱠᱷᱟᱱ ᱫᱚ ᱚᱱᱟᱞᱤᱧ ᱠᱟᱹᱣᱰᱤ ᱠᱚᱞᱤᱧ ᱫᱚᱲᱦᱟᱞᱤᱧ ᱚᱱᱞᱟᱭᱤᱱ ᱛᱮᱞᱤᱧ ᱯᱮ ᱯᱮᱟᱯᱮᱭᱟ ᱟᱨᱠᱤ ᱟᱨ ᱱᱚᱣᱟᱠᱚ ᱡᱤᱱᱤᱥ ᱠᱚ ᱴᱷᱤᱠ ᱴᱷᱟᱠ ᱚᱠᱛᱚ ᱱᱟᱹᱯᱤᱛ ᱨᱮ ᱡᱮᱢᱚᱱ ᱞᱤᱧ ᱧᱟᱢ ᱱᱤᱭᱟᱹᱜᱮ ᱟᱵᱮᱱ ᱴᱷᱮᱱ ᱠᱷᱚᱱ ᱟᱨᱠᱤ ᱢᱟᱱᱮ ᱟᱹᱞᱤᱧᱟᱜ ᱱᱮᱦᱚᱨ